ᱞᱟᱦᱟᱛᱮ ᱴᱟᱪᱟ ᱠᱳᱢᱯᱟᱱᱤ ᱜᱟᱸᱭᱛᱤ ᱫᱮᱢᱚᱱ ᱠᱚ ᱵᱮᱱᱟᱣᱮᱫ ᱛᱟᱦᱮᱸᱼᱟ ᱵᱷᱟᱹᱜᱤ ᱢᱮᱬᱦᱮᱫ ᱫᱤᱭᱮ ᱮᱠᱷᱚᱱ ᱱᱮᱛᱟᱨ ᱫᱚ ᱚᱱᱟ ᱜᱟᱸᱭᱛᱤ ᱜᱮ ᱟᱹᱰᱤ ᱠᱚᱢᱟ ᱢᱮᱬᱦᱮᱫ ᱛᱮᱠᱚ ᱵᱮᱱᱟᱣᱮᱫ ᱛᱮ ᱩᱱᱟᱹᱜ ᱱᱟᱥᱮᱭᱟᱜ ᱢᱟᱜ ᱛᱮᱜᱮ ᱦᱮᱲᱚᱜ ᱠᱟᱱᱟ ᱵᱟᱝ ᱴᱤᱠᱟᱹᱜ ᱠᱟᱱᱟ ᱟᱭᱢᱟ ᱫᱤᱱ ᱫᱚ